ᱠᱤᱪᱷᱩ ᱡᱟᱭᱜᱟ ᱦᱮᱱᱟᱜᱼᱟ ᱡᱮ ᱨᱚᱠᱚᱢ ᱛᱟᱹᱢᱤᱞ ᱦᱩᱭᱮᱱᱟ ᱥᱮ ᱛᱮᱞᱮᱜᱩ ᱦᱩᱭᱮᱱᱟ ᱚᱱᱟ ᱠᱚ ᱡᱟᱭᱜᱟ ᱪᱟᱞᱟᱜ ᱞᱟᱹᱜᱤᱫ ᱦᱚᱲ ᱪᱟᱞᱟᱣ ᱫᱚᱭ ᱪᱟᱞᱟᱣ ᱫᱟᱲᱮᱭᱟᱜᱼᱟ ᱯᱮ ᱚᱥᱩᱵᱤᱫᱷᱟ ᱢᱤᱫᱴᱮᱱ ᱜᱮ ᱚᱸᱰᱮᱱᱟᱜ ᱨᱚᱲ ᱚᱸᱰᱮᱱᱟᱜ ᱨᱚᱲ ᱥᱮ ᱜᱟᱞᱢᱟᱨᱟᱣ ᱢᱮᱱ ᱦᱩᱭᱩᱜᱼᱟ ᱡᱮᱦᱮᱛᱩ ᱩᱱᱠᱩ ᱦᱤᱱᱫᱤ ᱥᱮ ᱵᱟᱝᱞᱟ ᱥᱮ ᱥᱟᱱᱛᱟᱲᱤ ᱱᱤᱭᱟᱹ ᱠᱚ ᱩᱱᱠᱩ ᱫᱚ ᱵᱟᱠᱚ ᱢᱮᱱᱫᱟᱲᱮᱭᱟᱜᱼᱟ ᱟᱨ ᱵᱟᱠᱚ ᱵᱩᱡᱷᱟᱹᱣ ᱫᱟᱲᱮᱭᱟᱜᱼᱟ ᱚᱱᱟ ᱛᱮᱜᱮ ᱚᱸᱰᱮ ᱪᱟᱞᱟᱣ ᱞᱮᱠᱷᱟᱱ ᱚᱱᱟ ᱡᱤᱱᱤᱥ ᱥᱮ ᱚᱱᱟ ᱠᱟᱛᱷᱟ ᱚᱱᱟ ᱜᱟᱞᱢᱟᱨᱟᱣ ᱚᱱᱟ ᱠᱚ ᱥᱮᱬᱟ ᱦᱩᱭᱩᱜᱼᱟ ᱛᱚᱵᱮ ᱟᱢ ᱚᱸᱰᱮ ᱛᱟᱦᱮᱸ ᱫᱟᱲᱮᱜ ᱟᱢ ᱟᱨᱠᱤ ᱱᱤᱭᱟᱹᱜᱮ ᱵᱟᱠᱷᱟᱱ ᱚᱸᱰᱮ ᱨᱮᱱ ᱦᱚᱲ ᱟᱢ ᱵᱟᱠᱚ ᱛᱟᱦᱮᱸ ᱦᱚᱪᱚ ᱟᱢᱟ ᱡᱮᱦᱮᱛᱩ ᱟᱢ ᱚᱸᱰᱮ ᱨᱮᱱᱟᱜ ᱠᱟᱞᱪᱟᱨ ᱥᱮ ᱟᱢ ᱚᱸᱰᱮ ᱨᱮᱱᱟᱜ ᱨᱚᱲ ᱵᱟᱢ ᱵᱟᱲᱟᱭᱟᱢ ᱚᱱᱟ ᱛᱮᱜᱮ ᱟᱢ ᱠᱤᱪᱷᱩ ᱡᱤᱱᱤᱥ ᱡᱩᱫᱤ ᱟᱢ ᱡᱚᱢ ᱪᱟᱞᱟᱜ ᱟᱢ ᱥᱮ ᱠᱤᱨᱤᱧ ᱪᱟᱞᱟᱜ ᱟᱢ ᱟᱢ ᱵᱟᱠᱚ ᱮᱢᱟᱢᱟ ᱡᱮᱦᱮᱛᱩ ᱟᱢ ᱚᱸᱰᱮᱱᱟᱜ ᱨᱚᱲ ᱥᱮ ᱜᱟᱞᱢᱟᱨᱟᱣ ᱵᱟᱢ ᱵᱟᱲᱟᱭᱟᱢ ᱤᱱᱟᱹ ᱛᱮᱜᱮ ᱡᱩᱫᱤ ᱚᱱᱟ ᱠᱚ ᱮᱥᱴᱮᱴ ᱥᱮ ᱚᱱᱟ ᱠᱚ ᱡᱟᱭᱜᱟ ᱪᱟᱞᱟᱣ ᱞᱮᱱᱠᱷᱟᱱ ᱟᱢᱟᱜ ᱞᱟᱦᱟᱛᱮ ᱟᱢ ᱚᱱᱟ ᱠᱚ ᱡᱚᱛᱚ ᱵᱟᱲᱟᱭ ᱦᱚᱪᱚ ᱦᱩᱭᱩᱜᱼᱟ ᱡᱮ ᱟᱢ ᱚᱱᱟ ᱨᱚᱲ ᱚᱸᱰᱮ ᱨᱮᱱᱟᱜ ᱛᱟᱹᱢᱤᱞ ᱵᱷᱟᱥᱟ ᱥᱮ ᱵᱟᱲᱟᱭᱟᱢ ᱥᱮ ᱵᱟᱝ ᱥᱮ ᱛᱮᱞᱮᱜᱩ ᱵᱟᱲᱟᱭᱟᱢ ᱥᱮ ᱵᱟᱝ ᱛᱚᱵᱮ ᱡᱮ ᱟᱢ ᱚᱱᱟ ᱠᱚ ᱡᱟᱭᱜᱟ ᱪᱟᱞᱟᱜ ᱢᱮ ᱵᱟᱠᱷᱟᱱ ᱫᱚ ᱫᱚᱨᱠᱟᱨ ᱵᱟᱹᱱᱩᱜᱼᱟ ᱚᱱᱠᱟᱱ ᱡᱟᱭᱜᱟ ᱪᱟᱞᱟᱣ ᱡᱮᱦᱮᱛᱩ ᱟᱢ ᱪᱟᱞᱟᱣ ᱠᱟᱛᱮᱫ ᱦᱚᱸ ᱟᱢᱟᱜ ᱪᱮᱫ ᱦᱚᱸ ᱯᱷᱟᱭᱫᱟ ᱵᱟᱝ ᱦᱩᱭᱩᱜᱼᱟ ᱠᱤᱱᱛᱩ ᱟᱢ ᱚᱱᱟ ᱨᱚᱲ ᱚᱸᱰᱮᱱᱟᱜ ᱨᱚᱲ ᱥᱮ ᱚᱸᱰᱮᱱᱟᱜ ᱜᱟᱞᱢᱟᱨᱟᱣ ᱟᱢ ᱵᱟᱢ ᱵᱟᱲᱟᱭᱟ ᱱᱤᱭᱟᱹᱜᱮ ᱤᱧᱟᱹᱝ ᱜᱟᱞᱢᱟᱨᱟᱣ ᱛᱟᱦᱮᱸ ᱞᱮᱱᱟ ᱱᱚᱰᱮᱜᱮ ᱤᱧᱟᱹᱜ ᱜᱟᱞᱢᱟᱨᱟᱣ ᱥᱮ ᱠᱟᱛᱷᱟ ᱱᱚᱰᱮᱜᱮ ᱢᱩᱪᱟᱹᱫ ᱮᱱᱟ